ᱦᱮᱞᱳ ᱦᱮᱞᱳ ᱦᱮᱞᱳ ᱦᱮᱸ ᱤᱧ ᱫᱚ ᱦᱟᱱᱟ ᱰᱩᱢᱠᱟᱹ ᱥᱮᱫ ᱨᱮᱱ ᱠᱟᱹᱱᱟᱹᱧ ᱟᱫᱚᱧ ᱯᱷᱳᱱᱟᱢ ᱠᱟᱱᱟ ᱟᱢ ᱫᱚ ᱯᱚᱥᱪᱤᱢ ᱵᱚᱨᱫᱷᱚᱢᱟᱱ ᱦᱚᱱᱚᱛ ᱨᱮᱱ ᱦᱚᱲ ᱛᱚ ᱟᱫᱚ ᱟᱯᱮ ᱥᱮᱫ ᱫᱚ ᱪᱮᱫᱞᱮᱠᱟ ᱡᱤᱭᱚᱱ ᱠᱚᱯᱮ ᱠᱷᱟᱸᱰᱟᱣᱫᱟ ᱟᱯᱮᱥᱮᱫ ᱫᱚ ᱦᱩᱸ ᱦᱩᱸ ᱦᱩᱸ ᱚ ᱟᱨ ᱟᱹᱛᱩ ᱫᱤᱥᱚᱢ ᱦᱚᱸᱛᱚ ᱢᱮᱱᱟᱜ ᱠᱟᱜ ᱛᱟᱯᱮᱭᱟ ᱟᱹᱛᱩ ᱫᱤᱥᱚᱢ ᱫᱚ ᱵᱟᱹᱱᱩᱜ ᱛᱟᱯᱮᱭᱟ ᱢᱮᱱᱟᱜ ᱛᱟᱯᱮ ᱜᱮᱭᱟ ᱥᱮ ᱚᱱᱟ ᱠᱚᱨᱮ ᱫᱚ ᱪᱮᱫᱞᱮᱠᱟ ᱚ ᱦᱩᱸ ᱟᱞᱮ ᱥᱮᱫ ᱦᱤᱡᱩᱜ ᱟᱞᱮ ᱥᱮᱫ ᱫᱚ ᱩᱱᱟᱹᱜ ᱫᱚ ᱵᱟᱝ ᱪᱟᱥᱚᱜᱼᱟ ᱟᱞᱮ ᱥᱮᱫ ᱫᱚ ᱠᱚᱢ ᱜᱮᱭᱟ ᱳᱭ ᱡᱟᱦᱟᱸᱛᱤᱥ ᱨᱮᱦᱚᱸ ᱠᱟᱹᱢᱤ ᱠᱚᱦᱚᱸ ᱴᱷᱤᱠ ᱫᱚ ᱵᱟᱭ ᱧᱟᱢᱚᱜᱼᱟ ᱟᱫᱚ ᱡᱤᱭᱚᱱ ᱫᱚ ᱫᱚᱢᱮ ᱢᱚᱡᱽ ᱫᱚ ᱵᱟᱝ ᱠᱷᱟᱸᱰᱟᱜ ᱠᱟᱱᱟ ᱛᱚᱵᱩ ᱱᱤᱭᱟᱹ ᱫᱷᱟᱣ ᱪᱟᱹᱞᱩᱭᱮᱫ ᱜᱮᱭᱟ ᱞᱮ ᱫᱟᱜ ᱫᱚᱭ ᱫᱟᱜᱽ ᱜᱮᱭᱟᱭ ᱟᱫᱚ ᱟᱥᱟᱲ ᱟᱸᱜᱷᱟᱬ ᱚᱱᱠᱟ ᱜᱮ ᱦᱩᱲᱩ ᱤᱨᱚᱜ ᱦᱩᱲᱩ ᱨᱚᱦᱚᱭ ᱚᱱᱟ ᱠᱚᱜᱮ ᱟᱯᱮ ᱫᱚ ᱵᱟᱡᱟᱨ ᱫᱤᱥᱚᱢ ᱛᱚ ᱵᱟᱨᱚ ᱢᱟᱥ ᱠᱟᱹᱢᱤ ᱯᱮ ᱧᱟᱢᱟ ᱟᱨ ᱟᱞᱮ ᱥᱮᱫ ᱫᱚ ᱩᱱᱟᱹᱜ ᱫᱚ ᱠᱟᱹᱢᱤ ᱫᱚ ᱵᱟᱹᱱᱩᱜᱼᱟ ᱦᱟᱱᱛᱮ ᱱᱟᱛᱮ ᱞᱮ ᱫᱟᱹᱲ ᱵᱟᱲᱟᱭᱟ ᱠᱟᱹᱢᱤ ᱞᱟᱹᱜᱤᱫ ᱫᱚ ᱪᱟᱞᱟᱣ ᱫᱚᱞᱮ ᱪᱟᱞᱟᱜ ᱜᱮᱭᱟ ᱦᱩᱸ ᱦᱩᱸ ᱦᱩᱸ ᱴᱷᱤᱠᱜᱮᱭᱟ ᱡᱚᱦᱟᱨ ᱜᱮ ᱦᱮᱸ ᱧᱟᱯᱟᱢᱟᱵᱚᱱ ᱫᱷᱤᱱᱟᱹᱱ ᱦᱮᱸᱢᱟ ᱛᱚᱵᱮ ᱦᱳᱭ